ᱵᱷᱟᱨᱚᱛᱤᱭᱚ ᱥᱚᱢᱟᱡᱽ ᱨᱮ ᱫᱷᱚᱨᱚᱢ ᱨᱮᱭᱟᱜ ᱮᱱᱮᱢ ᱫᱚ ᱪᱮᱫ ᱫᱷᱚᱨᱚᱢ ᱫᱚ ᱥᱟᱹᱨᱤ ᱫᱷᱚᱨᱚᱢ ᱨᱮᱭᱟᱜ ᱮᱱᱮᱢ ᱫᱚ ᱦᱩᱭᱩᱜ ᱠᱟᱱᱟ ᱟᱵᱚ ᱫᱷᱚᱨᱚᱢ ᱛᱟᱞᱟᱛᱮᱜᱮ ᱥᱟᱵ ᱫᱚᱦᱚ ᱵᱚᱱᱟᱭ ᱡᱩᱢᱤᱫ ᱵᱚᱱᱟᱭ ᱟᱵᱚ ᱫᱷᱚ ᱫᱷᱚᱨᱚᱢ ᱠᱟᱹᱢᱤ ᱦᱚᱨᱟ ᱫᱚ ᱦᱩᱭᱩᱜ ᱠᱟᱱᱟ ᱡᱟᱱᱟᱢ ᱠᱷᱚᱱ ᱜᱩᱡᱩᱜ ᱫᱷᱟᱹᱨᱤᱡ ᱪᱷᱟᱹᱴᱭᱟᱹᱨ ᱵᱟᱯᱞᱟ ᱵᱷᱟᱸᱰᱟᱱ ᱮᱱᱮᱡ ᱥᱮᱨᱮᱧ ᱞᱟᱹᱭᱞᱟᱠᱪᱟᱨ ᱚᱱᱟ ᱫᱷᱚᱨᱚᱢ ᱛᱟᱞᱟᱛᱮᱜᱮ ᱟᱵᱚ ᱫᱚᱭ ᱥᱟᱵ ᱫᱚᱦᱚ ᱵᱚᱱᱟ ᱟᱨᱮ ᱡᱩᱢᱤᱫ ᱵᱚᱱᱟ ᱱᱚᱣᱟᱜᱮ ᱦᱩᱭᱩᱜ ᱠᱟᱱᱟ ᱥᱟᱹᱨᱤ ᱫᱷᱚᱨᱚᱢ ᱨᱮᱭᱟᱜ ᱮᱱᱮᱢ ᱟᱨ ᱮᱴᱟᱜ ᱫᱷᱚᱨᱚᱢ ᱨᱮᱦᱚᱸ ᱚᱱᱠᱟᱜᱮ ᱦᱤᱱᱫᱩ ᱫᱷᱚᱨᱚᱢ ᱠᱷᱤᱥᱴᱟᱱ ᱫᱷᱚᱨᱚᱢ ᱢᱩᱥᱚᱞᱢᱟᱱ ᱫᱷᱚᱨᱚᱢ ᱱᱩᱠᱩ ᱦᱚᱸ ᱚᱱᱟ ᱫᱷᱚᱨᱚᱢ ᱛᱮᱜᱮ ᱠᱚ ᱡᱩᱢᱤᱫ ᱢᱮᱱᱟᱜ ᱠᱟᱫ ᱠᱚᱣᱟ ᱚᱱᱟ ᱡᱩᱢᱤᱫ ᱛᱟᱞᱟ ᱛᱮᱜᱮ ᱡᱷᱚᱛᱚᱣᱟᱜ ᱠᱟᱹᱢᱤ ᱦᱚᱨᱟ ᱠᱚ ᱟᱹᱫᱟᱹᱭᱫᱟ ᱟᱨ ᱡᱩᱢᱤᱫᱚᱜ ᱞᱟᱹᱠᱛᱤ ᱢᱮᱱᱟᱜᱼᱟ ᱱᱚᱣᱟᱜᱮ ᱫᱷᱚᱨᱚᱢ ᱨᱮᱭᱟᱜ ᱠᱟᱹᱢᱤ ᱦᱚᱨᱟ ᱫᱚ ᱠᱟᱱᱟ